ᱛᱷᱟᱱᱤᱛ ᱜᱮᱹᱢ ᱫᱚ ᱦᱩᱭᱩᱜ ᱠᱟᱱᱟ ᱱᱚᱣᱟ ᱠᱚᱜᱮ ᱞᱩᱰᱩ ᱠᱮᱨᱟᱢ ᱫᱟᱵᱟ ᱵᱤᱧ ᱟᱨ ᱟᱬᱜᱚᱢ ᱱᱤᱭᱟᱹ ᱠᱚ ᱠᱷᱮᱞᱳᱰ ᱫᱚ ᱡᱚᱛᱚ ᱠᱟᱱᱟ ᱤᱱᱨᱳᱨ ᱜᱮᱹᱢ ᱡᱟᱦᱟᱸ ᱫᱚ ᱵᱷᱤᱛᱨᱤ ᱨᱮᱜᱮ ᱵᱚᱱ ᱠᱷᱮᱞᱚᱸᱰ ᱫᱟᱲᱮᱭᱟᱜᱼᱟ ᱢᱟᱱᱮ ᱚᱲᱟᱜ ᱵᱷᱤᱛᱨᱤ ᱨᱮ ᱦᱩᱭᱩᱜ ᱥᱮ ᱫᱤᱥᱚᱢ ᱵᱷᱤᱛᱨᱤ ᱨᱮ ᱦᱩᱭᱩᱜ ᱥᱮ ᱯᱚᱱᱚᱛ ᱵᱷᱤᱛᱨᱤ ᱨᱮ ᱦᱩᱭᱩᱜ ᱱᱚᱣᱟ ᱠᱚᱫᱚ ᱵᱷᱤᱛᱨᱤ ᱨᱮᱜᱮ ᱵᱚᱱ ᱠᱷᱮᱞᱚᱸᱰ ᱫᱟᱲᱮᱭᱟᱜᱼᱟ ᱟᱨ ᱨᱟᱹᱥᱠᱟᱹ ᱦᱚᱸ ᱨᱟᱹᱥᱠᱟᱹ ᱜᱮ ᱟᱹᱭᱠᱟᱹᱜᱼᱟ ᱫᱤᱥᱚᱢ ᱵᱷᱤᱛᱨᱤ ᱨᱮ ᱠᱷᱮᱞᱚᱸᱰ ᱦᱩᱭᱩᱜ ᱠᱟᱱᱟ ᱟᱨ ᱥᱮ ᱯᱚᱱᱚᱛ ᱵᱷᱤᱛᱨᱤ ᱨᱮ ᱠᱷᱮᱞᱚᱸᱰ ᱦᱩᱭᱩᱜ ᱠᱟᱱᱟ ᱟᱹᱰᱤ ᱨᱟᱹᱥᱠᱟᱹ ᱜᱮ ᱵᱩᱡᱷᱟᱹᱜᱼᱟ ᱟᱨ